ᱦᱮᱞᱳ ᱦᱮᱞᱳ ᱤᱧ ᱥᱚᱨᱚᱥᱚᱛᱤᱧ ᱞᱟᱹᱭᱮᱫᱟ ᱤᱭᱟᱹ ᱜᱟᱹᱰᱤ ᱰᱟᱭᱵᱟᱨ ᱨᱟᱡᱽᱱᱚᱜᱚᱨ ᱨᱮ ᱥᱟᱢᱟᱱᱤᱧ ᱥᱮᱴᱮᱨ ᱠᱮᱜᱼᱟ ᱦᱳᱭ ᱟᱨ ᱱᱤᱛᱳᱜ ᱫᱚ ᱚᱠᱟᱨᱤᱧ ᱤᱫᱤ ᱦᱚᱴᱚ ᱠᱟᱜᱼᱟ ᱥᱟᱹᱨᱟᱹᱭᱠᱮᱞᱟᱧ ᱤᱫᱤ ᱦᱚᱴᱚ ᱠᱟᱜᱼᱟ ᱟᱨ ᱚᱠᱟ ᱨᱮ ᱦᱳᱭ ᱥᱟᱹᱨᱟᱹᱭᱠᱮᱞᱟᱧ ᱤᱫᱤ ᱦᱚᱴᱚ ᱠᱟᱜᱼᱟ ᱟᱨ ᱚᱠᱟ ᱠᱚᱨᱮᱧ ᱤᱫᱤ ᱦᱚᱴᱚ ᱠᱟᱜᱼᱟ ᱟᱪᱪᱷᱟ ᱦᱳᱭ ᱪᱟᱭᱵᱟᱥᱟᱧ ᱤᱫᱤ ᱦᱚᱴᱚ ᱠᱟᱜᱼᱟ ᱟᱨ ᱫᱟᱠᱟ ᱫᱚ ᱦᱳᱭ ᱡᱚᱢ ᱠᱮᱜᱼᱟᱹᱧ ᱢᱟᱱᱮ ᱟᱹᱣᱨᱤᱧ ᱡᱚᱢᱟ ᱡᱚᱢ ᱞᱟᱹᱜᱤᱫ ᱦᱟᱸᱜ ᱤᱧ ᱱᱤᱛᱳᱜ ᱥᱟᱹᱨᱟᱹᱭᱠᱮᱞᱟᱧ ᱤᱫᱤ ᱦᱚᱴᱚ ᱠᱟᱜᱼᱟ ᱟᱨᱤᱧ ᱡᱚᱢᱟ ᱱᱟᱜ ᱟᱪᱪᱷᱟ ᱦᱚᱸ ᱟᱨᱟᱢ ᱧᱚᱜᱟᱹᱧ ᱦᱟᱸᱜ ᱱᱤᱛᱳᱜ ᱥᱟᱹᱨᱟᱹᱭᱠᱮᱞᱟᱧ ᱤᱫᱤ ᱦᱚᱴᱚ ᱠᱟᱜᱼᱟ ᱟᱨᱤᱧ ᱟᱨᱟᱢᱟ ᱱᱟᱜ ᱟᱪᱪᱷᱟ ᱦᱳᱭ ᱤᱫᱤ ᱛᱚᱨᱟᱭᱮᱭᱟᱹᱧ ᱚᱠᱟ ᱨᱮ ᱛᱟᱦᱮᱱᱟᱭ ᱱᱟᱜ ᱦᱮᱸ ᱪᱟᱭᱵᱟᱥᱟᱨᱮᱭ ᱛᱟᱦᱮᱱᱟᱭ ᱱᱟᱜ ᱟᱪᱪᱷᱟ ᱦᱚᱸ ᱦᱳᱭ ᱤᱫᱤ ᱛᱚᱨᱟᱭᱭᱟᱹᱧ ᱟᱪᱪᱷᱟ ᱱᱤᱛᱳᱜ ᱫᱚ ᱥᱟᱹᱨᱟᱹᱭᱠᱮᱞᱟ ᱨᱤᱧ ᱥᱮᱴᱮᱨᱮᱱᱟᱹᱧ ᱛᱚᱵᱮ ᱱᱚᱰᱮ ᱥᱟᱢᱟᱱᱤᱧ ᱵᱟᱹᱜᱤᱭᱟᱜ ᱠᱟᱱᱟ ᱦᱩᱸ ᱟᱨ ᱱᱤᱛᱳᱜ ᱫᱚ ᱛᱚᱵᱮ ᱫᱟᱠᱟᱧ ᱡᱚᱢᱟ ᱟᱨ ᱫᱟᱠᱟ ᱡᱚᱢ ᱠᱟᱛᱮᱫ ᱪᱟᱭᱵᱟᱥᱟᱧ ᱥᱮᱴᱮᱨ ᱦᱚᱴᱚ ᱠᱟᱜᱼᱟ ᱟᱨᱤᱧ ᱟᱹᱜᱩ ᱛᱟᱨᱟᱭᱮᱭᱟ ᱦᱳᱭ ᱦᱳᱭ ᱟᱨ ᱚᱠᱚᱭ ᱠᱚᱧ ᱤᱫᱤ ᱛᱚᱨᱟ ᱠᱚᱣᱟ ᱟᱨ ᱪᱮᱫ ᱠᱚᱧ ᱤᱫᱤ ᱛᱟᱨᱟᱭᱟ ᱟᱪᱪᱷᱟ ᱦᱚᱸ ᱦᱳᱭ ᱛᱚᱵᱮ ᱴᱷᱤᱠᱜᱮᱭᱟ